ᱯᱩᱛᱷᱤ ᱯᱟᱲᱦᱟᱜ ᱫᱚ ᱤᱧ ᱟᱹᱰᱤ ᱜᱤᱧ ᱠᱩᱥᱤᱭᱟᱜᱼᱟ ᱵᱤᱥᱮᱥ ᱠᱟᱭᱛᱮ ᱠᱟᱹᱦᱱᱤ ᱯᱩᱛᱷᱤ ᱢᱤᱫ ᱴᱟᱱ ᱯᱩᱛᱷᱤᱧ ᱯᱟᱲᱦᱟᱣ ᱞᱮᱫᱟ ᱢᱮᱱᱠᱷᱟᱱ ᱚᱱᱟ ᱯᱩᱛᱷᱩᱨᱮ ᱧᱩᱛᱩᱢ ᱢᱮᱱᱠᱷᱟᱱ ᱚᱱᱚᱞᱤᱭᱟᱹ ᱟᱜ ᱧᱩᱛᱩᱢ ᱱᱤᱛ ᱵᱟᱹᱧ ᱩᱭᱦᱟᱹᱨ ᱫᱟᱲᱮᱭᱟᱜ ᱠᱟᱱᱟ ᱢᱮᱱᱠᱷᱟᱱ ᱚᱱᱟ ᱯᱩᱛᱷᱤ ᱨᱮᱭᱟᱜ ᱠᱟᱹᱦᱱᱤ ᱫᱚ ᱩᱭᱦᱟᱹᱨ ᱨᱮ ᱢᱮᱱᱟᱜ ᱜᱮᱭᱟ ᱠᱟᱹᱦᱱᱤ ᱫᱚ ᱱᱚᱝᱠᱟ ᱛᱟᱦᱮᱸ ᱠᱟᱱᱟ ᱢᱤᱫ ᱴᱟᱱ ᱜᱤᱫᱽᱨᱟᱹ ᱡᱟᱦᱟᱸᱭ ᱡᱟᱱᱟᱢ ᱛᱚᱨᱟ ᱠᱷᱚᱱ ᱟᱡ ᱟᱹᱭᱩ ᱵᱟᱵᱟ ᱛᱟᱹᱠᱤᱱ ᱟᱠᱟᱞ ᱥᱮ ᱫᱩᱨᱵᱷᱤᱠᱠᱷᱚ ᱛᱮ ᱠᱤᱱ ᱜᱚᱡ ᱵᱟᱹᱜᱤ ᱟᱫᱮᱭᱟ ᱢᱮᱱᱠᱷᱟᱱ ᱴᱩᱣᱟᱹᱨ ᱮᱱᱟᱭ ᱟᱫᱚ ᱩᱱᱤ ᱜᱤᱫᱽᱨᱟᱹ ᱫᱚ ᱚᱠᱚᱭᱦᱚᱸ ᱵᱟᱝᱠᱚ ᱡᱚᱛᱚᱱ ᱦᱟᱨᱟ ᱞᱮᱫᱮᱛᱮ ᱠᱟᱹᱴᱤᱡ ᱩᱢᱮᱨ ᱨᱮᱜᱮ ᱡᱟᱦᱟᱸ ᱞᱮᱠᱟᱛᱮ ᱢᱤᱫ ᱴᱟᱝ ᱦᱟᱲᱟᱢᱵᱟ ᱥᱟᱹᱜᱟᱹᱭ ᱟᱱ ᱢᱤᱫ ᱦᱟᱲᱟᱢ ᱦᱚᱲ ᱥᱟᱶ ᱟᱦᱟᱨᱛᱮᱭ ᱥᱮᱱ ᱮᱱᱟ ᱟᱨ ᱚᱸᱰᱮ ᱥᱮᱱ ᱠᱟᱛᱮᱫ ᱩᱱᱤ ᱜᱤᱫᱽᱨᱟᱹ ᱨᱮᱞ ᱥᱴᱮᱥᱚᱱ ᱨᱮ ᱛᱟᱦᱮᱱᱮ ᱮᱦᱚᱵ ᱠᱮᱫᱟ ᱟᱫᱚᱢ ᱫᱤᱱ ᱢᱤᱫ ᱵᱮᱲᱟ ᱡᱚᱢᱮ ᱧᱟᱢᱟ ᱟᱫᱚᱢ ᱫᱤᱱ ᱫᱚ ᱵᱟᱝ ᱫᱟᱜ ᱧᱩ ᱠᱟᱛᱮᱫ ᱜᱮ ᱫᱤᱱᱮ ᱠᱷᱟᱸᱰᱟᱣ ᱮᱫ ᱛᱟᱦᱮᱸᱫ ᱚᱱᱠᱟ ᱠᱟᱛᱮᱫ ᱜᱮ ᱩᱱᱤ ᱜᱤᱫᱽᱨᱟᱹ ᱫᱚ ᱪᱮᱫ ᱮ ᱪᱤᱠᱟᱹᱭᱟ ᱵᱟᱭ ᱵᱩᱡᱽ ᱫᱟᱲᱮᱭᱟᱜ ᱠᱟᱱᱟ ᱢᱮᱱᱠᱷᱟᱱ ᱩᱱᱠᱩ ᱠᱟᱜᱚᱡᱽ ᱠᱚ ᱛᱚ ᱯᱞᱟᱥᱴᱤᱠ ᱠᱚᱠᱚ ᱦᱟᱞᱟᱝ ᱵᱟᱲᱟᱭᱟ ᱩᱱᱠᱩ ᱞᱮᱠᱟ ᱟᱡᱦᱚᱸ ᱠᱟᱜᱚᱡᱽ ᱯᱞᱟᱥᱴᱤᱠ ᱚᱱᱟ ᱠᱚ ᱦᱟᱞᱟᱝ ᱮ ᱟᱨ ᱚᱱᱟᱠᱚ ᱦᱟᱞᱟᱝ ᱠᱟᱛᱮᱫ ᱩᱱᱤ ᱜᱤᱫᱽᱨᱟᱹ ᱫᱚ ᱟᱠᱷᱨᱤᱧ ᱟᱭ ᱯᱚᱭᱥᱟ ᱡᱚᱝ ᱟᱭ ᱚᱱᱟ ᱯᱚᱭᱥᱟᱛᱮ ᱡᱚᱢᱟᱜ ᱠᱚᱭ ᱠᱤᱨᱤᱧᱟ ᱟᱨᱮ ᱛᱟᱦᱮᱱᱟ ᱚᱱᱠᱟᱜᱮ ᱢᱤᱫ ᱫᱤᱱ ᱫᱤᱱ ᱫᱚ ᱠᱟᱜᱚᱡᱽ ᱦᱟᱞᱟᱝ ᱦᱟᱞᱟᱝᱛᱮ ᱢᱤᱫ ᱴᱟᱝ ᱜᱤᱫᱽᱨᱟᱹ ᱠᱚᱣᱟᱜ ᱯᱩᱛᱷᱤ ᱦᱟᱞᱟᱝ ᱧᱟᱢ ᱠᱮᱫᱟ ᱚᱱᱟ ᱯᱩᱛᱷᱤᱨᱮᱭ ᱧᱮᱞ ᱠᱮᱫᱟ ᱟᱹᱰᱤ ᱢᱚᱸᱡᱽ ᱢᱚᱸᱡᱽ ᱪᱤᱛᱟᱹᱨ ᱢᱮᱱᱟᱜ ᱟᱨ ᱱᱤᱨᱱᱚᱭ ᱧᱮᱞᱛᱮ ᱟᱹᱰᱤ ᱠᱩᱥᱤᱜᱮ ᱵᱩᱡᱽ ᱠᱮᱫᱟ ᱟᱫᱚ ᱚᱱᱟ ᱧᱮᱞ ᱛᱮᱜᱮ ᱩᱱᱤ ᱫᱚ ᱚᱞᱚᱜ ᱯᱟᱲᱦᱟᱜ ᱥᱮᱫ ᱮ ᱨᱤᱡᱷᱟᱹᱣ ᱮᱱᱟ ᱟᱨ ᱚᱱᱟᱛᱮ ᱩᱱᱤ ᱜᱤᱫᱽᱨᱟᱹ ᱫᱚ ᱥᱳᱨ ᱨᱮᱭᱟᱜ ᱢᱤᱫ ᱴᱟᱝ ᱥᱠᱩᱞᱨᱮ ᱚᱞᱚᱜ ᱯᱟᱲᱦᱟᱜ ᱥᱮᱬᱟᱭ ᱞᱟᱹᱜᱤᱫ ᱪᱟᱞᱟᱜ ᱮ ᱮᱛᱚᱦᱚᱵ ᱠᱮᱫᱟ ᱢᱮᱱᱠᱷᱟᱱ ᱟᱭᱳ ᱵᱟᱵᱟ ᱵᱟᱝ ᱛᱟᱦᱮᱱ ᱠᱷᱟᱹᱛᱤᱨ ᱩᱱᱤ ᱫᱚ ᱪᱤᱠᱟᱹᱛᱮ ᱚᱞᱚᱜ ᱯᱟᱲᱦᱟᱜ ᱮ ᱥᱮᱬᱟᱭᱟ ᱟᱫᱚ ᱢᱤᱫ ᱴᱟᱱ ᱵᱩᱫᱽᱫᱷᱤ ᱠᱮᱫᱟ ᱡᱟᱦᱟᱸ ᱫᱚᱠᱟᱱᱨᱮ ᱥᱮᱛᱟᱜ ᱟᱹᱭᱩᱵ ᱠᱟᱹᱢᱤ ᱠᱟᱹᱢᱤᱭᱟ ᱟᱨ ᱟᱨ ᱥᱤᱧ ᱵᱮᱲᱟ ᱫᱚ ᱥᱠᱩᱞᱮ ᱪᱟᱞᱟᱜᱼᱟ ᱚᱱᱠᱟ ᱠᱟᱛᱮᱫ ᱯᱟᱲᱦᱟᱜ ᱮ ᱪᱮᱫ ᱧᱚᱜ ᱠᱮᱫᱟ ᱛᱟᱭᱚᱢᱛᱮ ᱢᱤᱫᱽᱫᱤᱱ ᱟᱡ ᱨᱮᱱ ᱢᱟᱪᱮᱫ ᱮ ᱠᱩᱞᱤ ᱠᱮᱫᱮᱭᱟ ᱟᱢᱟᱜ ᱚᱲᱟᱜ ᱫᱚ ᱚᱠᱟᱨᱮ ᱟᱢ ᱵᱟᱵᱟᱣᱟᱜ ᱧᱩᱛᱩᱢ ᱫᱚ ᱪᱮᱫ ᱩᱱ ᱫᱚ ᱩᱱᱤ ᱜᱤᱫᱽᱨᱟᱹᱭ ᱞᱟᱹᱭ ᱠᱮᱫᱟ ᱤᱧ ᱫᱩᱧ ᱴᱩᱣᱟᱹᱨ ᱜᱮᱭᱟ ᱟᱭᱳ ᱵᱟᱵᱟ ᱵᱟᱹᱱᱩᱜ ᱠᱚᱛᱤᱧᱟ ᱟᱫᱚ ᱟᱫᱚ ᱥᱟᱱᱟᱢ ᱠᱟᱛᱷᱟᱜᱮ ᱠᱟᱹᱴᱤᱡ ᱩᱢᱮᱨ ᱠᱷᱚᱱ ᱮᱛᱚᱦᱚᱵ ᱠᱟᱛᱮᱫ ᱡᱷᱚᱛᱚ ᱜᱷᱚᱴᱚᱱ ᱜᱮ ᱞᱟᱹᱭ ᱟᱫᱮᱭᱟ ᱠᱷᱟᱱ ᱢᱟᱪᱮᱫ ᱫᱚ ᱟᱹᱰᱤᱜᱮ ᱥᱟᱨᱦᱟᱣ ᱠᱮᱫᱮᱭᱟ ᱟᱨᱮ ᱢᱮᱛᱟ ᱫᱮᱭᱟ ᱟᱢ ᱱᱩᱱᱟᱹᱜ ᱦᱟᱨᱠᱮᱛ ᱠᱚᱥᱴᱚ ᱠᱟᱛᱮᱫ ᱨᱮᱦᱚᱸ ᱩᱱᱟᱹᱜ ᱢᱚᱸᱡᱽ ᱚᱞᱚᱜ ᱯᱟᱲᱦᱟᱜ ᱨᱮ ᱞᱟᱦᱟᱭᱮᱱᱟ ᱮᱱᱠᱷᱟᱱ ᱟᱹᱰᱤ ᱜᱚᱨᱚᱵᱽ ᱜᱮ ᱵᱩᱡ ᱮᱫᱟ ᱤᱧ ᱫᱚ ᱱᱩᱱᱟᱹᱜ ᱫᱤᱱ ᱵᱟᱹᱧ ᱵᱟᱰᱟᱭ ᱠᱟᱱ ᱛᱟᱦᱮᱸᱫ ᱚᱞᱚᱜ ᱯᱟᱲᱦᱟᱜ ᱨᱮ ᱮᱱᱠᱷᱟᱱ ᱟᱢᱟᱜ ᱯᱟᱲᱦᱟᱜ ᱜᱟᱛᱮ ᱵᱷᱟᱜᱮ ᱴᱷᱤᱠ ᱦᱳᱭᱳᱜ ᱟᱢ ᱡᱟᱛᱮ ᱡᱟᱦᱟᱱ ᱮᱸᱴᱠᱮᱴᱚᱲᱮ ᱯᱟᱲᱦᱟᱣ ᱞᱮᱱᱠᱷᱟᱱ ᱵᱟᱢ ᱟᱠᱚᱴᱚᱜ ᱚᱱᱟ ᱨᱮᱭᱟᱜ ᱤᱧ ᱵᱮᱵᱚᱥᱛᱷᱟ ᱟᱨ ᱟᱢᱟᱜ ᱚᱞᱚᱜ ᱯᱟᱲᱦᱟᱜ ᱞᱟᱹᱜᱤᱫ ᱤᱧ ᱜᱚᱲᱚᱨᱤᱧ ᱛᱟᱦᱮᱱᱟ ᱮᱱᱠᱷᱟᱱ ᱠᱚᱢ ᱦᱟᱨᱟ ᱵᱩᱨᱩᱜ ᱢᱮ ᱟᱫᱚ ᱩᱱᱤ ᱜᱤᱫᱽᱨᱟᱹ ᱢᱟᱪᱮᱫᱟᱜ ᱜᱚᱲᱚ ᱛᱮ ᱚᱞᱚᱜ ᱯᱟᱲᱦᱟᱜ ᱮ ᱥᱮᱬᱟ ᱠᱮᱫᱟ ᱟᱨ ᱟᱹᱰᱤ ᱢᱟᱨᱟᱝ ᱦᱚᱲᱮ ᱵᱮᱱᱟᱣ ᱮᱱᱟ ᱱᱚᱶᱟᱜᱮ ᱛᱟᱦᱮᱸ ᱠᱟᱱᱟ ᱯᱩᱛᱷᱤ ᱨᱮᱭᱟᱜ ᱟᱥᱚᱞ ᱠᱟᱹᱦᱱᱤ ᱫᱚ ᱤᱧ ᱫᱚ ᱱᱚᱶᱟ ᱯᱩᱛᱷᱤ ᱨᱮᱭᱟᱜ ᱠᱟᱹᱦᱱᱤ ᱟᱹᱰᱤ ᱟᱸᱴᱮ ᱨᱤᱡᱷᱟᱹᱣ ᱞᱤᱫᱤᱧᱟ ᱪᱮᱫᱟᱜ ᱥᱮ ᱥᱟᱱᱛᱟᱲ ᱥᱟᱶᱛᱟ ᱨᱮ ᱜᱤᱫᱽᱨᱟᱹ ᱠᱚᱫᱚ ᱟᱹᱰᱤ ᱜᱟᱱᱜᱮ ᱨᱮᱸᱜᱮᱡ ᱱᱟᱪᱟᱨ ᱚᱲᱟᱜ ᱨᱮᱱ ᱢᱮᱱᱟᱜ ᱠᱚᱣᱟ ᱮᱱᱠᱷᱟᱱ ᱦᱟᱨᱠᱮᱛ ᱠᱟᱛᱮᱫ ᱜᱮ ᱦᱮᱱᱟᱭᱟ ᱟᱨ ᱱᱚᱝᱠᱟ ᱜᱮ ᱢᱟᱠᱚ ᱦᱟᱨᱟ ᱵᱩᱨᱩᱜ ᱱᱚᱶᱟ ᱠᱟᱛᱷᱟᱜᱮ ᱤᱧ ᱫᱚ ᱜᱟᱛᱮ ᱟᱨ ᱜᱷᱟᱨᱚᱧᱡᱽ ᱥᱟᱶ ᱤᱧ ᱜᱟᱞᱚᱪᱟ